ᱱᱟᱦᱟᱜ ᱨᱮ ᱫᱷᱚᱨᱚᱢ ᱢᱟᱪᱮᱫ ᱢᱮᱱ ᱞᱮᱠᱟ ᱛᱮᱫᱚ ᱚᱱᱠᱟᱢᱟ ᱟᱹᱰᱤ ᱨᱚᱠᱚᱢ ᱜᱩᱨᱩ ᱠᱚ ᱛᱟᱦᱮᱱ ᱜᱮᱭᱟ ᱠᱚ ᱟᱛᱳ ᱴᱚᱴᱷᱟ ᱠᱚᱨᱮ ᱦᱚᱸ ᱥᱚᱢᱟᱡᱽ ᱠᱚᱨᱮ ᱦᱚᱸ ᱛᱚᱵᱮ ᱥᱟᱹᱨᱤ ᱜᱮ ᱧᱮᱞ ᱞᱮᱠᱷᱟᱱ ᱫᱷᱚᱨᱚᱢ ᱢᱟᱪᱮᱫ ᱞᱮᱠᱟ ᱛᱮᱫᱚ ᱚᱲᱟᱜ ᱨᱮᱫᱚ ᱟᱭᱳ ᱟᱨ ᱵᱟᱵᱟ ᱜᱮ ᱠᱚ ᱦᱩᱭᱫᱟᱲᱮᱭᱟᱜᱼᱟ ᱪᱤᱠᱟᱛᱮ ᱟᱭᱳ ᱟᱨ ᱵᱟᱵᱟ ᱜᱮ ᱱᱩᱠᱩ ᱡᱚᱠᱷᱚᱱ ᱡᱟᱱᱟᱢ ᱠᱚ ᱡᱟᱱᱟᱢ ᱠᱚ ᱡᱟᱱᱟᱢ ᱟᱠᱟᱫ ᱵᱚᱱᱟ ᱟᱨ ᱛᱤᱱᱟᱹᱜ ᱥᱮᱫᱟᱭ ᱠᱚᱨᱮ ᱠᱷᱚᱱ ᱟᱠᱚ ᱱᱚᱣᱟ ᱫᱤᱥᱚᱢ ᱨᱮᱱᱟᱜ ᱦᱩᱛᱤ ᱜᱩᱛᱤ ᱠᱚ ᱧᱮᱞ ᱟᱹᱜᱩ ᱠᱟᱜᱼᱟ ᱪᱮᱫ ᱞᱮᱠᱟ ᱠᱚ ᱠᱚᱥᱴᱚ ᱠᱟᱱᱟ ᱪᱮᱫ ᱞᱮᱠᱟ ᱛᱟᱦᱮᱸ ᱠᱟᱱᱟ ᱪᱮᱫ ᱪᱮᱫ ᱜᱷᱚᱴᱚᱱᱟ ᱜᱷᱚᱴᱟᱣ ᱟᱠᱟᱱᱟ ᱚᱠᱟ ᱞᱮᱠᱟ ᱛᱟᱦᱮᱱ ᱦᱩᱭᱩᱜᱼᱟ ᱩᱱᱠᱩ ᱯᱩᱨᱩ ᱫᱷᱩᱞ ᱠᱚᱜᱮ ᱟᱵᱚ ᱨᱮᱱ ᱦᱟᱯᱲᱟᱢ ᱠᱚ ᱟᱨ ᱵᱟᱵᱟ ᱠᱚᱜᱮ ᱱᱚᱣᱟ ᱠᱚᱫᱚ ᱠᱚ ᱵᱷᱳᱜᱽ ᱠᱟᱜᱼᱟ ᱚᱱᱟ ᱤᱫᱤ ᱠᱟᱛᱮᱫ ᱱᱩᱠᱩᱣᱟᱜ ᱫᱚ ᱟᱹᱰᱤ ᱜᱟᱱ ᱵᱩᱫᱷᱤ ᱠᱚ ᱦᱚᱸ ᱠᱚ ᱥᱮᱬᱟ ᱟᱠᱟᱜ ᱠᱚᱣᱟ ᱟᱨ ᱚᱱᱟ ᱵᱩᱫᱷᱤ ᱠᱚᱜᱮ ᱠᱚ ᱟᱵᱚ ᱦᱚᱸ ᱠᱚ ᱪᱟᱞ ᱟᱵᱚᱱ ᱠᱟᱱᱟ ᱟᱫᱚ ᱚᱱᱟ ᱠᱚᱜᱮ ᱠᱟᱱ ᱜᱳᱪᱚᱨ ᱨᱮ ᱫᱚᱦᱚ ᱠᱟᱛᱮᱫ ᱚᱱᱟ ᱦᱚᱨ ᱛᱮᱜᱮ ᱵᱚᱱ ᱛᱟᱲᱟᱢ ᱠᱷᱟᱱ ᱩᱱᱠᱩ ᱜᱮ ᱢᱟᱪᱮᱫ ᱫᱚ ᱟᱨ ᱚᱱᱟ ᱠᱚ ᱞᱟᱹᱜᱤᱫ ᱥᱮᱱ ᱛᱮᱫᱚ ᱟᱠᱚ ᱴᱷᱮᱱ ᱜᱮ ᱡᱟᱦᱟᱸ ᱫᱤᱥ ᱦᱩᱫᱤᱥ ᱠᱚ ᱠᱚ ᱮᱢ ᱠᱟᱜᱼᱟ ᱟᱵᱚ ᱪᱮᱛᱟᱱ ᱨᱮ ᱚᱱᱟ ᱦᱚᱨ ᱠᱚᱛᱮ ᱵᱚᱱ ᱛᱟᱲᱟᱢ ᱞᱮᱠᱷᱟᱱ ᱫᱚᱱ ᱟᱹᱰᱤ ᱨᱚᱠᱚᱢ ᱡᱤᱱᱤᱥ ᱵᱚᱱ ᱵᱟᱲᱟᱭ ᱫᱟᱲᱮᱭᱟᱜᱼᱟ ᱢᱟᱲᱟᱝ ᱫᱤᱱ ᱥᱮᱫᱟ ᱦᱚᱸ ᱟᱨ ᱟᱜᱟᱢ ᱫᱤᱱ ᱥᱮᱫᱟᱜ ᱦᱚᱸ ᱪᱮᱫ ᱞᱮᱠᱟ ᱛᱟᱦᱮᱱ ᱦᱩᱭᱩᱜᱼᱟ ᱢᱟᱲᱟᱝ ᱪᱮᱫᱠᱟ ᱠᱚ ᱛᱟᱦᱮᱸ ᱠᱟᱱᱟ ᱟᱨ ᱪᱮᱫᱠᱟ ᱠᱟᱛᱮᱫ ᱠᱚ ᱵᱟᱧᱪᱟᱣ ᱦᱮᱡ ᱠᱟᱱᱟ ᱟᱨ ᱚᱱᱟ ᱤᱫᱤ ᱠᱟᱛᱮᱫ ᱢᱟᱲᱟᱝ ᱥᱮᱫ ᱪᱮᱰᱠᱟ ᱛᱟᱲᱟᱢ ᱦᱩᱭᱩᱜᱼᱟ ᱪᱮᱫᱠᱟ ᱛᱮᱵᱚᱱ ᱵᱟᱧᱪᱟᱣ ᱫᱟᱲᱮᱭᱟᱜᱼᱟ ᱚᱸᱰᱮ ᱠᱷᱚᱱ ᱫᱤᱥ ᱦᱩᱫᱤᱥ ᱩᱱᱠᱩ ᱜᱮ ᱠᱚ ᱩᱱᱠᱣᱟᱜ ᱦᱚᱨᱛᱮ ᱪᱟᱞᱟᱣ ᱞᱮᱱᱠᱷᱟᱱ ᱟᱵᱚ ᱫᱚᱵᱚᱱ ᱞᱟᱦᱟ ᱫᱟᱲᱮᱭᱟᱜᱼᱟ ᱟᱨ ᱵᱚᱱ ᱵᱟᱧᱪᱟᱣ ᱵᱚᱱ ᱛᱟᱦᱮᱸ ᱫᱟᱲᱮᱭᱟᱜᱼᱟ